ᱟᱵᱚᱫᱚᱵᱚᱱ ᱛᱟᱦᱮᱸ ᱠᱟᱱᱟ ᱞᱟᱦᱟ ᱛᱮᱫᱚ ᱪᱟᱹᱭᱪᱟᱢᱯᱟ ᱜᱟᱲ ᱨᱮ ᱟᱫᱚ ᱪᱟᱹᱭᱪᱟᱢᱯᱟ ᱜᱟᱲ ᱫᱚ ᱠᱷᱩᱵ ᱵᱷᱟᱜᱮ ᱡᱤᱱᱤᱥ ᱢᱟᱱᱮ ᱱᱚᱝᱠᱟ ᱨᱮᱸᱜᱮᱡ ᱵᱟᱝ ᱵᱩᱡᱷᱟᱹᱜᱼᱟ ᱛᱮᱛᱟᱜ ᱵᱟᱝ ᱵᱩᱡᱷᱟᱹᱜᱼᱟ ᱞᱚᱞᱚ ᱥᱤᱛᱩᱝ ᱪᱮᱫ ᱜᱮ ᱵᱟᱝ ᱥᱤᱝᱵᱷᱳᱨ ᱚᱱᱟ ᱤᱭᱟᱹ ᱠᱚᱨᱮᱢ ᱫᱟᱬᱟ ᱵᱟᱲᱟᱭᱟ ᱵᱤᱨ ᱜᱟᱡᱟᱲ ᱠᱚᱨᱮ ᱚᱢᱩᱠ ᱠᱚᱨᱮ ᱟᱨ ᱟᱭᱩᱵ ᱟᱠᱟᱱ ᱥᱮ ᱠᱤᱫᱩᱵ ᱡᱚᱢ ᱵᱟᱲᱟ ᱠᱟᱛᱮ ᱫᱚ ᱟᱫᱚ ᱛᱩᱢᱫᱟᱹᱜ ᱴᱟᱢᱟᱠ ᱡᱟᱵᱩᱛᱤ ᱛᱤᱨᱭᱳ ᱵᱟᱱᱟᱢ ᱮᱱᱮᱡ ᱥᱮᱨᱮᱧ ᱟᱫᱚ ᱟᱭᱩᱵ ᱛᱮᱫᱚ ᱠᱚ ᱫᱷᱩᱨᱟᱣᱮᱱᱜᱮ ᱟᱫᱚ ᱰᱤᱞᱤᱜᱮ ᱚᱱᱠᱟ ᱦᱩᱭᱩᱜᱼᱟ ᱦᱩᱭᱩᱜᱼᱟ ᱢᱤᱫᱫᱤᱱ ᱫᱚ ᱢᱟᱫᱷᱚᱵᱥᱤᱝᱮ ᱦᱮᱡ ᱮᱱᱟ ᱦᱮᱡᱮᱱᱠᱷᱟᱡ ᱠᱚ ᱮᱱᱮᱡ ᱠᱟᱱ ᱛᱟᱦᱮᱱᱟ ᱩᱱᱤ ᱫᱚ ᱩᱱᱠᱩ ᱜᱚᱜᱚ ᱛᱟᱠᱚ ᱪᱮᱛᱟᱱᱨᱮ ᱚᱛᱛᱟᱪᱟᱨᱮ ᱫᱷᱨᱟᱹᱣᱱᱟ ᱩᱱᱡᱚᱠᱷᱟᱡ ᱫᱷᱟᱠᱞᱟ ᱫᱷᱟᱹᱠᱞᱤ ᱱᱟᱱᱟ ᱵᱷᱚᱡᱚᱠᱚᱴᱚ ᱩᱱᱠᱩ ᱡᱟᱦᱟᱭ ᱟᱵᱚᱨᱮᱱ ᱵᱟᱵᱟ ᱛᱟᱠᱚᱠᱚ ᱛᱟᱦᱮᱸ ᱠᱟᱱᱟ ᱩᱱᱠᱩ ᱠᱚᱠᱚ ᱫᱟᱞ ᱵᱟᱲᱟ ᱠᱤᱫᱤᱜᱮᱭᱟ ᱟᱨ ᱚᱱᱠᱟ ᱠᱟᱛᱮ ᱜᱮ ᱚᱱᱟ ᱪᱟᱹᱭᱪᱟᱢᱯᱟ ᱜᱟᱲ ᱠᱷᱚᱡ ᱫᱚ ᱟᱫᱚ ᱚᱸᱰᱮ ᱠᱷᱚᱡ ᱫᱚᱠᱚ ᱫᱟᱹᱲ ᱠᱮᱫᱟ